ᱦᱮᱞᱳ ᱚ ᱞᱟᱹᱭ ᱮᱫᱟᱹᱞᱤᱧ ᱟᱵᱤᱱ ᱱᱚᱶᱟ ᱥᱚᱵᱽᱡᱤ ᱢᱟᱨᱠᱮᱴ ᱞᱤᱧ ᱯᱟᱸᱡᱟᱭᱮᱫᱟ ᱚᱸᱰᱮ ᱜᱮᱛᱚ ᱠᱟᱱᱟ ᱚ ᱞᱟᱹᱭ ᱮᱫᱟᱞᱤᱧ ᱟᱹᱞᱩ ᱛᱤᱱᱟᱹᱜ ᱠᱟᱛᱮ ᱠᱤᱞᱳ ᱚ ᱟᱫᱟ ᱠᱚᱱᱰᱷᱟ ᱠᱚ ᱛᱤᱱᱟᱹᱜ ᱠᱟᱛᱮᱜ ᱚ ᱯᱮᱸᱭᱟᱡ ᱫᱚ ᱛᱤᱱᱟᱹᱜ ᱠᱟᱛᱮᱜ ᱟᱨ ᱟᱫᱟ ᱨᱚᱥᱩᱱ ᱚ ᱚᱱᱟ ᱜᱮᱞᱤᱧ ᱞᱟᱹᱭᱮᱜ ᱛᱟᱸᱦᱮᱜ ᱮᱴᱟᱜ ᱢᱟᱨᱠᱮᱴ ᱨᱮᱫᱚ ᱠᱟᱹᱪ ᱥᱩᱵᱤᱫᱷᱟ ᱛᱮᱠᱚ ᱮᱢᱚᱜ ᱠᱟᱱᱟ ᱟᱹᱵᱤᱱ ᱫᱚ ᱵᱮᱥᱤ ᱨᱮᱴ ᱜᱮᱵᱮᱱ ᱞᱟᱹᱭ ᱮᱫᱟ ᱫᱟᱢ ᱚ ᱟᱹᱰᱤ ᱵᱟᱨ ᱫᱟᱢ ᱪᱟᱯᱟ ᱪᱟᱹᱯᱤ ᱵᱤᱱ ᱞᱟᱹᱭ ᱮᱫᱟ ᱠᱟᱹᱴᱤᱡ ᱠᱚᱢ ᱵᱤᱱ ᱟᱹᱰᱤ ᱟᱭᱢᱟ ᱡᱤᱱᱤᱥ ᱞᱤᱧ ᱦᱟᱛᱟᱣᱟ ᱚ ᱵᱤᱞᱟᱹᱛᱤ ᱛᱤᱱᱟᱹᱜ ᱠᱟᱛᱮᱜ ᱚ ᱦᱳᱭ ᱴᱷᱤᱠ ᱜᱮᱭᱟ ᱠᱚᱢ ᱧᱚᱜ ᱛᱮᱵᱮᱱ ᱮᱢ ᱞᱮᱱᱠᱷᱟᱱ ᱞᱤᱧ ᱪᱟᱞᱟᱜᱼᱟ ᱦᱮᱸ ᱦᱮᱢᱟ